ᱤᱧ ᱢᱟᱛᱚ ᱢᱤᱫᱴᱮᱱ ᱜᱷᱟᱸᱨᱚᱧᱡᱽᱨᱮᱱ ᱠᱩᱲᱤ ᱦᱚᱯᱚᱱ ᱢᱟᱱᱮ ᱤᱧ ᱨᱮᱱ ᱜᱤᱫᱽᱨᱟᱹ ᱠᱚ ᱫᱟᱠᱟ ᱩᱛᱩ ᱞᱟᱹᱜᱤᱫ ᱛᱟᱨᱯᱚᱨᱮ ᱚᱞᱚᱜ ᱯᱟᱲᱦᱟᱜ ᱥᱮᱸᱲᱟ ᱦᱚᱪᱚ ᱠᱚ ᱞᱟᱹᱜᱤᱫ ᱪᱮᱫ ᱞᱮᱠᱟᱛᱤᱧ ᱦᱟᱨᱟ ᱵᱩᱨᱩ ᱠᱚᱛᱤᱧᱟ ᱜᱤᱫᱽᱨᱟᱹ ᱚᱱᱟ ᱠᱚ ᱞᱟᱹᱜᱤᱫ ᱛᱮ ᱪᱤᱱᱛᱟ ᱵᱷᱟᱵᱽᱱᱟ ᱛᱟᱨᱯᱚᱨᱮ ᱜᱟᱹᱭ ᱰᱟᱝᱨᱟ ᱢᱤᱦᱩ ᱢᱮᱨᱚᱢ ᱟᱹᱥᱩᱞ ᱠᱟᱛᱮᱫ ᱩᱱᱠᱩ ᱡᱟᱜᱤᱧ ᱦᱟᱨᱟ ᱵᱩᱨᱩᱜ ᱠᱟᱛᱮᱫ ᱟᱹᱠᱷᱨᱤᱧ ᱠᱚᱣᱟ ᱴᱟᱠᱟ ᱯᱚᱭᱥᱟ ᱡᱮᱱᱚ ᱜᱷᱟᱸᱨᱚᱧᱡᱽ ᱨᱮ ᱢᱟᱱᱮ ᱡᱟᱨᱣᱟᱜ ᱛᱤᱧ ᱚᱱᱟ ᱞᱟᱹᱜᱤᱫᱛᱮ ᱜᱟᱹᱭ ᱰᱟᱝᱨᱟ ᱟᱹᱥᱩᱞ ᱟᱨ ᱥᱟᱦᱟᱱ ᱥᱟᱠᱟᱢ ᱡᱚᱛᱚ ᱥᱮᱫ ᱜᱮ ᱠᱩᱲᱤ ᱦᱚᱯᱚᱱ ᱪᱟᱞᱟᱜ ᱦᱩᱭᱩᱜᱼᱟ ᱟᱨ ᱜᱤᱫᱽᱨᱟᱹ ᱠᱚ ᱡᱚᱛᱱᱚ ᱠᱟᱛᱮᱫ ᱫᱟᱠᱟ ᱩᱛᱩ ᱡᱚᱢ ᱠᱟᱛᱮᱫ ᱤᱥᱠᱩᱞ ᱤᱧ ᱠᱩᱞ ᱠᱚᱣᱟ ᱟᱨ ᱚᱲᱟᱜ ᱨᱮᱭᱟᱜ ᱡᱟ ᱤᱧᱨᱮᱱ ᱚᱲᱟᱜ ᱦᱚᱲ ᱦᱚᱸ ᱠᱟᱹᱢᱤ ᱪᱟᱞᱟᱜ ᱞᱟᱹᱜᱤᱫ ᱤᱧ ᱥᱟᱯᱲᱟᱣ ᱜᱚᱫ ᱠᱟᱭᱟ ᱡᱚᱛᱚ ᱠᱤᱪᱷᱩ ᱪᱷᱚᱸᱪ ᱜᱚᱵᱚᱨ ᱡᱟ ᱚᱲᱟᱜᱨᱮ ᱠᱟᱹᱢᱤ ᱦᱩᱭᱩᱜ ᱛᱤᱧᱟ ᱤᱧ ᱮᱠᱞᱟ ᱜᱮᱛᱚ ᱠᱟᱹᱢᱤ ᱦᱩᱭᱩᱜ ᱛᱤᱧᱟ ᱚᱱᱰᱮ ᱫᱚ ᱚᱱᱟᱛᱮ ᱤᱧ ᱜᱮ ᱡᱚᱛᱚᱣᱟᱜ ᱚᱲᱟᱜ ᱨᱮ ᱠᱟᱹᱢᱤ ᱞᱟᱹᱜᱤᱫ ᱫᱚ ᱤᱧ ᱜᱮ ᱢᱤᱱᱟᱹᱧᱟ ᱡᱚᱛᱚ ᱠᱟᱹᱢᱤ ᱯᱩᱨᱟᱹᱣ ᱠᱟᱛᱮᱫ ᱜᱤᱧ ᱡᱤᱨᱟᱹᱣᱮᱱᱟ